ᱤᱧ ᱫᱚ ᱥᱟᱢᱟᱝ ᱫᱟᱯᱨᱟᱢ ᱵᱟᱝ ᱠᱟᱛᱮᱜ ᱤᱱᱴᱟᱨ ᱱᱮᱴ ᱵᱮᱝᱠᱤᱝ ᱜᱤᱧ ᱠᱩᱥᱤᱭᱟᱜᱼᱟ ᱪᱮᱫᱟᱜ ᱥᱮ ᱥᱟᱢᱟᱝ ᱫᱟᱯᱨᱟᱢ ᱵᱮᱝᱠᱤᱝ ᱵᱮᱵᱚᱥᱛᱟ ᱨᱮᱫᱚ ᱠᱟᱹᱢᱤ ᱚᱠᱛᱚ ᱨᱮ ᱵᱮᱝᱨᱮ ᱥᱮ ᱡᱟᱦᱟᱱ ᱥᱟᱠᱷᱟ ᱵᱮᱝᱠᱚᱨᱮ ᱥᱮᱱᱠᱟᱛᱮᱜ ᱠᱟᱹᱢᱤ ᱜᱟᱱᱚᱜᱼᱟ ᱢᱮᱱᱠᱷᱟᱱ ᱤᱱᱴᱟᱨᱱᱮᱴ ᱵᱮᱝᱠᱤᱝ ᱦᱚᱨᱟᱫᱚ ᱚᱱᱠᱟᱫᱚ ᱵᱟᱝ ᱱᱚᱣᱟ ᱤᱱᱴᱟᱨ ᱱᱮᱴ ᱵᱮᱝᱠᱤᱝ ᱦᱚᱨᱟᱫᱚ ᱠᱟᱹᱣᱰᱤ ᱮᱯᱮᱢ ᱪᱟᱯᱟᱞᱨᱮᱭᱟᱜ ᱢᱤᱫᱴᱟᱝ ᱱᱟᱯᱟᱭ ᱦᱚᱨᱟᱦᱚᱸ ᱠᱟᱱᱟ ᱱᱚᱣᱟ ᱦᱚᱨᱟ ᱛᱟᱞᱟᱛᱮ ᱢᱤᱫᱦᱚᱲᱟᱜ ᱮᱠᱟᱣᱩᱱᱴ ᱠᱷᱚᱱ ᱟᱨ ᱢᱤᱫᱦᱚᱲᱟᱜ ᱮᱠᱟᱣᱩᱱᱴ ᱨᱮ ᱡᱮᱞᱮᱠᱟ ᱠᱟᱹᱣᱰᱤ ᱵᱷᱮᱡᱟ ᱜᱟᱱᱚᱜᱼᱟ ᱚᱱᱠᱟᱜᱤ ᱠᱟᱹᱣᱰᱤ ᱩᱪᱟᱹᱲ ᱥᱮ ᱡᱚᱢᱟ ᱛᱩᱞᱟᱹᱣ ᱱᱚᱣᱟ ᱠᱚᱦᱚᱸ ᱜᱟᱱᱚᱜᱼᱟ ᱡᱮᱢᱚᱱ ᱢᱮᱱᱟᱜᱼᱟ ᱱᱮᱛᱟᱨ ᱡᱩᱜ ᱨᱮ ᱮᱴᱤᱭᱮᱢ ᱱᱚᱣᱟᱫᱚ ᱡᱟᱦᱟᱸ ᱨᱮᱜᱤ ᱥᱤᱧᱠᱟᱱ ᱧᱤᱫᱟᱹᱠᱟᱱ ᱥᱩᱨᱠᱟᱱ ᱥᱟᱺᱜᱤᱧ ᱠᱟᱱ ᱡᱚᱛᱚᱴᱷᱮᱱᱜᱤ ᱠᱟᱹᱣᱰᱤ ᱞᱟᱹᱠᱛᱤ ᱞᱮᱱᱠᱷᱟᱱ ᱴᱟᱠᱟ ᱛᱩᱞᱟᱹᱣ ᱥᱮ ᱡᱚᱢᱟ ᱜᱟᱱᱚᱜᱼᱟ ᱱᱟᱦᱟᱜ ᱴᱮᱠᱱᱤᱠᱮᱞ ᱡᱩᱜ ᱨᱮ ᱱᱚᱣᱟ ᱤᱱᱴᱟᱨᱱᱮᱴ ᱵᱮᱝᱠᱤᱝ ᱦᱚᱨᱟ ᱫᱚ ᱟᱹᱰᱤ ᱦᱚᱲᱜᱮᱠᱩ ᱵᱮᱣᱦᱟᱨᱮᱫᱟ ᱟᱨ ᱟᱹᱰᱤ ᱥᱩᱵᱤᱫᱷᱟ ᱦᱩᱭ ᱟᱠᱟᱱᱟ ᱱᱚᱣᱟ ᱠᱷᱟᱹᱛᱤᱨ ᱤᱧᱫᱚ ᱤᱱᱴᱟᱨᱱᱮᱴ ᱵᱮᱝᱠᱤᱝ ᱦᱚᱨᱟ ᱫᱚᱧ ᱠᱩᱥᱤᱭᱟᱜᱼᱟ